ᱦᱮᱞᱳ ᱥᱤᱴᱤ ᱥᱮᱱᱴᱟᱨ ᱨᱟᱡᱩ ᱮᱡᱮᱱᱥᱤ ᱤᱧ ᱯᱚᱞᱟᱥᱰᱤᱦᱟᱹ ᱠᱤᱥᱠᱩ ᱯᱟᱲᱟ ᱠᱷᱚᱱᱤᱧ ᱞᱟᱹᱭᱫᱟ ᱤᱧ ᱫᱩᱨᱜᱟᱯᱩᱨ ᱵᱮᱨᱤᱡᱽ ᱪᱟᱞᱟᱜ ᱞᱟᱹᱜᱤᱫ ᱛᱮ ᱟᱯᱮᱭᱟᱜ ᱠᱮᱵᱽ ᱤᱧ ᱵᱩᱠ ᱞᱮᱫᱟ ᱢᱮᱱᱠᱷᱟᱱ ᱴᱷᱟᱹᱣᱠᱟᱹ ᱴᱷᱟᱶ ᱨᱮ ᱵᱟᱝ ᱥᱮᱴᱮᱨ ᱞᱮᱱᱟ ᱚᱱᱟᱛᱮ ᱠᱮᱵᱽ ᱵᱟᱹᱛᱤᱞ ᱞᱟᱹᱜᱤᱫ ᱤᱧ ᱱᱮᱦᱚᱨᱮᱫᱟ ᱠᱮᱵᱽ ᱵᱟᱹᱛᱤᱞ ᱠᱟᱜ ᱯᱮ ᱟᱫᱚ ᱵᱟᱹᱧ ᱪᱟᱞᱟᱜᱼᱟ ᱟᱹᱰᱤ ᱥᱟᱨᱦᱟᱣ